ᱵᱷᱟᱨᱛ ᱨᱮᱭᱟᱜ ᱯᱷᱩᱨᱜᱟᱹᱞ ᱟᱸᱟᱫᱚᱱ ᱤᱫᱤ ᱠᱟᱛᱮ ᱤᱧᱟᱹᱜ ᱞᱟᱹᱭ ᱨᱮᱱᱟᱜ ᱢᱮᱱ ᱫᱚ ᱱᱚᱣᱟ ᱠᱟᱱᱟ ᱡᱮ ᱟᱵᱚ ᱱᱚᱣᱟ ᱵᱷᱟᱨᱚᱛ ᱫᱤᱥᱚᱢ ᱫᱚ ᱤᱝᱨᱮᱡᱽ ᱦᱚᱯᱚᱱᱟᱜ ᱛᱤᱨᱮ ᱥᱮ ᱜᱚᱵᱚᱞ ᱨᱮ ᱛᱟᱦᱮᱸ ᱠᱟᱱᱟ ᱚᱸᱰᱮ ᱛᱟᱦᱮᱸ ᱠᱟᱱ ᱠᱷᱟᱹᱛᱤᱨ ᱛᱮᱜᱮ ᱟᱵᱚ ᱱᱚᱣᱟ ᱵᱷᱟᱨᱚᱛᱫᱤᱥᱚᱢ ᱨᱮᱱ ᱦᱚᱲ ᱫᱚ ᱟᱹᱰᱤ ᱠᱚᱪᱞᱚᱱ ᱥᱮ ᱮᱴᱠᱮᱴᱚᱬᱮ ᱦᱟᱨᱠᱮᱛ ᱥᱟᱥᱮᱛ ᱨᱮᱵᱚᱱ ᱛᱟᱦᱮᱸ ᱠᱟᱱᱟ ᱡᱮᱞᱮᱠᱟ ᱱᱚᱣᱟ ᱫᱤᱥᱚᱢ ᱨᱮ ᱱᱩᱠᱩ ᱤᱝᱨᱮᱡᱽ ᱠᱚ ᱵᱟᱹᱱᱤᱡᱽ ᱵᱮᱯᱟᱨ ᱦᱮᱡ ᱠᱟᱛᱮ ᱱᱚᱣᱟ ᱵᱷᱟᱨᱚᱛ ᱫᱤᱥᱚᱢ ᱫᱚ ᱟᱠᱚᱣᱟᱜ ᱜᱚᱵᱚᱞ ᱨᱮᱠᱚ ᱤᱫᱤ ᱠᱮᱫᱟ ᱚᱱᱟ ᱥᱟᱶ ᱥᱟᱶᱛᱮ ᱵᱤᱵᱷᱤᱱᱱᱚ ᱫᱤᱥᱚᱢ ᱨᱮ ᱟᱠᱚ ᱠᱚ ᱨᱟᱡᱽ ᱠᱚ ᱪᱟᱞᱟᱣ ᱠᱮᱫᱟ ᱚᱱᱟ ᱞᱮᱠᱟᱛᱮ ᱚᱱᱟ ᱫᱤᱥᱚᱢ ᱨᱮᱱ ᱠᱤᱪᱷᱩ ᱜᱟᱱ ᱟᱵᱚ ᱱᱮᱛᱟ ᱠᱚ ᱚᱱᱟ ᱠᱚᱪᱞᱚᱱ ᱵᱟᱝ ᱧᱮᱞ ᱥᱟᱦᱟᱣ ᱠᱷᱟᱹᱛᱤᱨ ᱛᱮᱜᱮ ᱩᱱᱠᱩᱣᱟᱜ ᱢᱚᱱᱮ ᱡᱤᱣᱤ ᱨᱮ ᱱᱚᱝᱠᱟ ᱫᱚᱲᱚ ᱦᱮᱡ ᱮᱱᱟ ᱡᱮ ᱱᱚᱣᱟ ᱫᱤᱥᱚᱢ ᱫᱚ ᱟᱵᱚ ᱯᱷᱩᱨᱜᱟᱹᱞ ᱛᱮᱜᱮ ᱦᱩᱭᱩᱜ ᱛᱟᱵᱚᱱᱟ ᱚᱱᱟ ᱞᱮᱠᱟᱛᱮ ᱢᱚᱦᱟᱛᱢᱟ ᱜᱟᱹᱱᱫᱷᱤ ᱟᱡᱟᱜ ᱠᱩᱨᱩᱢᱩᱴᱩᱛᱮ ᱟᱨ ᱟᱡᱮ ᱮ ᱛᱤᱜᱩ ᱠᱮᱴᱮᱡ ᱮᱱᱛᱮ ᱟᱡᱟᱜ ᱱᱚᱣᱟ ᱠᱟᱹᱢᱤ ᱟᱱᱫᱳᱞᱚᱱ ᱧᱮᱞ ᱠᱟᱛᱮ ᱟᱹᱰᱤ ᱟᱭᱢᱟ ᱦᱚᱲ ᱠᱚ ᱯᱟᱸᱡᱟ ᱠᱮᱫᱮᱭᱟ ᱱᱮᱛᱟᱡᱤ ᱥᱩᱵᱷᱟᱥ ᱪᱚᱱᱫᱨᱚ ᱵᱳᱥ ᱥᱚᱨᱫᱟᱨ ᱵᱚᱚᱞᱵ ᱵᱷᱟᱭ ᱯᱮᱴᱮᱞ ᱵᱷᱚᱜᱚᱛ ᱥᱤᱝ ᱥᱩᱵᱷᱟᱥ ᱪᱚᱱᱫᱨᱚ ᱵᱳᱥ ᱚᱱᱠᱟᱱ ᱠᱚ ᱚᱱᱟ ᱯᱷᱩᱨᱜᱟᱹᱞ ᱫᱤᱥᱚᱢ ᱠᱷᱟᱹᱛᱤᱨ ᱟᱠᱚᱣᱟᱜ ᱡᱤᱣᱤ ᱠᱚ ᱟᱞᱟᱭ ᱠᱮᱫᱟ ᱟᱨ ᱟᱠᱚ ᱱᱚᱣᱟ ᱩᱭᱦᱟᱹᱨ ᱫᱟᱲᱮ ᱦᱮᱡ ᱟᱫ ᱠᱚᱣᱟ ᱡᱮ ᱱᱚᱣᱟ ᱫᱤᱥᱚᱢ ᱵᱟᱵᱚ ᱯᱷᱩᱨᱜᱟᱹᱞ ᱞᱮᱠᱷᱟᱱ ᱟᱵᱚ ᱱᱚᱣᱟ ᱫᱤᱥᱚᱢ ᱨᱮᱱ ᱦᱚᱲ ᱫᱚ ᱟᱹᱰᱤ ᱦᱟᱨᱠᱮᱛ ᱥᱟᱥᱮᱛ ᱨᱮᱜᱮ ᱵᱚᱱ ᱛᱟᱦᱮᱱᱟ ᱟᱨ ᱠᱚᱪᱞᱚᱱ ᱟᱠᱟᱜ ᱜᱮ ᱵᱚᱱ ᱛᱟᱦᱮᱱᱟ ᱚᱱᱟ ᱠᱚ ᱩᱭᱦᱟᱹᱨ ᱠᱟᱛᱮ ᱜᱮ ᱩᱱᱠᱩ ᱫᱚ ᱱᱚᱣᱟ ᱫᱤᱥᱚᱢ ᱨᱮ ᱥᱟᱹᱫᱷᱤᱱᱚᱜ ᱟᱱᱫᱳᱞᱚᱱ ᱥᱮ ᱟᱱᱫᱳᱞᱚᱱ ᱠᱚ ᱮᱦᱚᱵ ᱠᱮᱜᱼᱟ ᱟᱨ ᱯᱷᱩᱨᱜᱟᱹᱞ ᱨᱮᱱᱟᱜ ᱩᱭᱦᱟᱨ ᱠᱟᱛᱮ ᱫᱤᱥᱚᱢ ᱫᱚ ᱩᱱᱤᱥᱥᱚ ᱥᱟᱭᱛᱟᱞᱤᱥ ᱥᱟᱞ ᱨᱮᱠᱚ ᱚᱱᱟ ᱥᱟᱶ ᱥᱟᱶᱛᱮ ᱮᱱᱮᱦᱤᱞᱳᱜ ᱠᱷᱚᱱ ᱟᱵᱚᱣᱟᱜ ᱱᱚᱣᱟ ᱵᱷᱟᱨᱚᱛᱚ ᱫᱤᱥᱚᱢ ᱫᱚ ᱯᱷᱩᱨᱜᱟᱹᱞᱮᱱᱟ ᱟᱨ ᱯᱷᱩᱨᱜᱟᱹᱞ ᱠᱟᱛᱮ ᱱᱤᱛᱳᱜ ᱦᱚᱸ ᱢᱮᱱᱟᱜ ᱜᱮᱭᱟ